ᱟᱞᱮ ᱫᱚ ᱟᱹᱛᱩ ᱫᱤᱥᱚᱢ ᱨᱮᱱ ᱠᱚᱲᱟ ᱠᱟᱱᱟᱞᱮᱛᱚ ᱟᱫᱚ ᱟᱞᱮ ᱫᱚ ᱠᱷᱮᱴᱮ ᱨᱚᱡᱽᱜᱟᱨ ᱠᱚᱨᱮ ᱠᱟᱹᱢᱤ ᱠᱟᱛᱮ ᱟᱞᱮ ᱫᱚ ᱯᱩᱭᱥᱟᱹ ᱡᱳᱜᱟᱲ ᱠᱟᱛᱮ ᱡᱚᱢᱼᱧᱩ ᱦᱩᱭᱩᱜ ᱛᱞᱮᱭᱟ ᱡᱮᱦᱮᱛᱩ ᱟᱞᱮᱭᱟᱜ ᱫᱚ ᱤᱱᱟᱹᱜ ᱯᱚᱭᱥᱟ ᱵᱟᱹᱱᱩᱜ ᱛᱟᱞᱮᱭᱟ ᱟᱹᱛᱩ ᱫᱤᱥᱚᱢ ᱠᱚᱲᱟ ᱠᱟᱱᱟᱞᱮ ᱚᱱᱟ ᱠᱷᱟᱹᱛᱤᱨ ᱛᱮ ᱟᱞᱮ ᱢᱤᱫ ᱫᱷᱟᱣ ᱵᱳᱞᱯᱩᱨ ᱨᱮ ᱚᱱᱠᱟ ᱠᱟᱹᱢᱤ ᱵᱚᱱᱫᱚ ᱠᱚᱛᱮ ᱠᱟᱹᱢᱤ ᱞᱮ ᱪᱟᱞᱟᱣ ᱟᱠᱟᱱᱟ ᱟᱭᱢᱟ ᱦᱚᱲ ᱞᱮ ᱛᱟᱦᱮᱸ ᱠᱟᱱᱟ ᱟᱫᱚ ᱪᱟᱞᱟᱣ ᱠᱟᱱᱟᱞᱮ ᱠᱟᱹᱢᱤ ᱠᱟᱹᱢᱤ ᱠᱮᱫᱟᱞᱮ ᱢᱚᱸᱡ ᱜᱮᱞᱮ ᱠᱟᱹᱢᱤ ᱠᱮᱫᱟ ᱟᱫᱚ ᱩᱱᱤ ᱠᱚᱲᱟ ᱮᱠᱴᱩ ᱵᱮᱥᱤ ᱜᱮᱭᱟᱱᱤᱭ ᱛᱟᱦᱮᱸ ᱠᱟᱱᱟ ᱵᱟᱠᱷᱟᱡ ᱪᱚ ᱟᱫᱚ ᱩᱱᱤ ᱫᱚ ᱪᱮᱫ ᱪᱮᱠᱟᱣ ᱠᱟᱫᱟ ᱡᱮ ᱫᱟᱠᱟ ᱡᱚᱢ ᱞᱮ ᱫᱩᱲᱩᱵ ᱟᱠᱟᱱᱟ ᱟᱨ ᱢᱮᱱᱟᱞᱮ ᱠᱟᱱᱟᱭ ᱡᱮ ᱱᱚᱝᱠᱟᱢ ᱠᱟᱹᱢᱤᱭᱟ ᱱᱚᱝᱠᱟᱢ ᱠᱟᱹᱢᱤᱭ ᱟᱫᱚ ᱟᱡ ᱫᱚ ᱵᱟᱭ ᱵᱟᱲᱟᱭᱟ ᱪᱮᱫ ᱠᱟᱹᱢᱤ ᱦᱚᱸ ᱟᱡ ᱜᱮ ᱵᱚᱠᱛᱤᱛᱟᱭ ᱢᱟᱨᱟᱣ ᱮᱫᱟ ᱟᱫᱚ ᱚᱱᱠᱟ ᱵᱷᱟᱹᱜᱤ ᱛᱮᱞᱮ ᱵᱩᱡᱷᱟᱹᱣ ᱠᱮᱫᱮᱭᱟ ᱵᱟᱝ ᱭᱟ ᱚᱱᱠᱟ ᱫᱚ ᱵᱟᱝ ᱢᱚᱸᱡᱽ ᱛᱮ ᱢᱤᱫ ᱥᱟᱶᱛᱮᱵᱚᱱ ᱠᱟᱹᱢᱤᱭᱟ ᱩᱱᱤ ᱫᱚ ᱤᱭᱟᱹᱭ ᱛᱟᱦᱮᱸ ᱠᱟᱱᱟ ᱥᱟᱞᱟ ᱮᱠᱴᱩ ᱟᱫᱚ ᱡᱟᱹᱥᱛᱤ ᱫᱤᱱᱮᱭ ᱠᱟᱹᱢᱤᱭ ᱟᱠᱟᱫ ᱛᱟᱦᱮᱱᱟ ᱟᱫᱚ ᱩᱱᱤ ᱵᱤᱥᱤ ᱰᱷᱚᱯᱮ ᱡᱷᱟᱲᱟᱣᱮᱫ ᱠᱟᱱ ᱛᱟᱦᱮᱸᱱᱟ ᱡᱮ ᱱᱚᱝᱠᱟᱼᱱᱚᱝᱠᱟ ᱠᱟᱹᱢᱤ ᱯᱮ ᱱᱚᱝᱠᱟᱭ ᱢᱮ ᱦᱟᱱᱠᱟᱭ ᱢᱮ ᱟᱫᱚ ᱮᱱᱨᱮᱦᱚᱸ ᱟᱞᱮ ᱟᱹᱰᱤᱭ ᱡᱷᱚᱜᱽᱲᱟᱭᱮᱫ ᱠᱟᱱ ᱛᱟᱦᱮᱱ ᱞᱮ ᱱᱚᱝᱠᱟ ᱠᱟᱹᱢᱤ ᱢᱮ ᱦᱟᱱᱠᱟ ᱠᱟᱹᱢᱤ ᱢᱮ ᱟᱫᱚ ᱵᱩᱡᱷᱟᱹᱣᱮᱫᱮ ᱠᱟᱱᱟ ᱞᱮ ᱦᱮᱸᱭᱟᱞᱮ ᱠᱟᱹᱢᱤ ᱫᱟᱲᱤᱭᱟᱜ ᱜᱮᱭᱟᱞᱮ ᱟᱫᱚ ᱩᱱᱤ ᱫᱚ ᱵᱤᱥᱤᱭ ᱵᱩᱡᱷᱟᱹᱣᱮᱜ ᱠᱟᱱ ᱛᱟᱦᱮᱱᱟ ᱟᱭᱢᱟᱞᱮ ᱵᱩᱡᱷᱟᱹᱣ ᱵᱟᱲᱟ ᱠᱮᱫᱮᱭᱟ ᱵᱚᱱᱫᱷᱩ ᱠᱚᱞᱮ ᱵᱚᱱᱫᱷᱩ ᱠᱛᱮᱞᱮ ᱵᱩᱡᱷᱟᱹᱣ ᱵᱟᱲᱟ ᱠᱮᱫᱮᱭᱟ ᱟᱭᱢᱟ ᱵᱚᱱᱫᱷᱩ ᱵᱩᱡᱷᱟᱹᱣ ᱵᱟᱲᱟ ᱯᱚᱨ ᱛᱚᱠᱷᱚᱱᱮᱭ ᱵᱩᱡᱷᱟᱹᱣᱮᱱᱟ ᱦᱟᱞᱠᱟᱼᱦᱟᱞᱠᱟᱭ ᱵᱩᱡᱷᱟᱹᱣᱮᱱᱟ ᱦᱮᱸ ᱟᱭᱟᱜ ᱵᱷᱩᱞ ᱛᱟᱦᱮᱸᱞᱮᱱᱟ ᱛᱟᱨᱯᱚᱨᱮ ᱫᱚ ᱡᱚᱛᱚ ᱥᱚᱞᱵᱷ ᱢᱮᱴᱟᱹᱣᱮᱱᱟ ᱛᱟᱨᱯᱚᱨᱮ ᱢᱚᱸᱡᱽ ᱛᱮᱞᱮ ᱠᱟᱹᱢᱤ ᱠᱮᱫᱟ ᱟᱨ ᱚᱲᱟᱜ ᱞᱮ ᱦᱮᱡ ᱮᱱᱟ